ᱱᱚᱣᱟ ᱨᱮᱫᱚ ᱤᱧ ᱪᱮᱫᱟᱜ ᱥᱮᱞᱮᱫᱚᱜ ᱥᱟᱱᱟᱧᱟ ᱪᱤᱠᱟᱹᱛᱮ ᱵᱚᱞ ᱮᱱᱮᱡ ᱦᱚᱸ ᱢᱮᱱᱟᱜ ᱜᱮᱛᱤᱧᱟ ᱮᱱᱛᱮᱫ ᱱᱟᱣᱟ ᱱᱟᱣᱟ ᱩᱱᱟᱹᱜ ᱵᱟᱹᱱᱩᱜ ᱟᱱ ᱛᱤᱧᱟᱹ ᱡᱟᱣ ᱱᱚᱣᱟ ᱠᱷᱚᱱ ᱤᱪᱪᱷᱟ ᱫᱚ ᱱᱚᱣᱟ ᱜᱮᱛᱤᱧ ᱚᱱᱟᱛᱮ ᱚᱱᱟ ᱯᱟᱭᱨᱟᱜ ᱨᱮᱫᱚ ᱥᱮᱞᱮᱫᱚᱜ ᱥᱟᱱᱟᱧᱟ ᱱᱚᱣᱟ ᱨᱮᱫᱚ ᱩᱱᱟᱹᱜ ᱨᱟᱹᱥᱠᱟᱹ ᱵᱩᱡᱷᱟᱹᱜᱼᱟ ᱡᱚᱛᱚᱨᱮ ᱡᱟᱦᱟᱸᱭ ᱚᱠᱟᱞᱮᱠᱟ ᱠᱷᱮᱞ ᱛᱟᱭ ᱢᱮᱱᱟᱜᱼᱟ ᱩᱱᱤ ᱫᱚ ᱚᱱᱟ ᱠᱷᱮᱞ ᱨᱮᱜᱮ ᱨᱟᱹᱥᱠᱟᱹ ᱟᱨᱵᱟᱝ ᱪᱮᱦᱨᱟᱭ ᱵᱩᱡᱷᱟᱹᱣᱟ ᱚᱱᱟᱛᱮ ᱤᱧ ᱱᱚᱣᱟ ᱯᱟᱭᱨᱟᱜ ᱠᱷᱮᱞ ᱨᱮᱫᱚ ᱵᱟᱝ ᱢᱮᱥᱟᱜ ᱥᱟᱱᱟᱧᱟ ᱫᱤᱱ ᱦᱤᱞᱳᱜ ᱜᱮ ᱮᱛᱚᱦᱚᱵ ᱯᱨᱟᱭᱤᱡᱽ ᱮᱢ ᱟᱹᱜᱩᱭᱟ ᱢᱮᱱᱛᱮ ᱠᱟᱛᱷᱟ ᱫᱚ ᱵᱟᱝ ᱠᱟᱱᱟ ᱟᱫᱚ ᱚᱠᱚᱭ ᱚᱠᱟ ᱦᱤᱞᱳᱜ ᱟᱢ ᱠᱷᱚᱱ ᱦᱚᱸ ᱢᱤᱫᱴᱮᱱ ᱥᱮᱬᱟᱭᱤᱡᱼᱮ ᱛᱟᱦᱮᱸ ᱠᱚᱜᱼᱟ ᱟᱨ ᱵᱟᱝ ᱦᱩᱰᱤᱧ ᱠᱚᱦᱚᱸ ᱠᱚ ᱛᱟᱦᱮᱸ ᱠᱚᱜᱼᱟ ᱟᱫᱚ ᱡᱚᱛᱚ ᱫᱤᱱ ᱥᱚᱢᱟᱱ ᱢᱟ ᱵᱟᱝ ᱛᱟᱦᱮᱱᱟ ᱛᱳ ᱚᱱᱟᱛᱮ ᱱᱚᱣᱟᱨᱮ ᱤᱧᱫᱚ ᱥᱮᱞᱮᱫᱚᱜ ᱥᱟᱱᱟᱧᱟ ᱱᱚᱣᱟᱜᱮ ᱤᱧᱟᱹᱜ ᱡᱤᱵᱽᱠᱟᱹ ᱯᱟᱭᱨᱟᱜ ᱨᱮ ᱵᱚᱦᱩᱫ ᱨᱟᱹᱥᱠᱟᱹ ᱛᱤᱧ ᱢᱮᱱᱟᱜᱼᱟ ᱵᱚᱞ ᱮᱱᱮᱡ ᱦᱚᱸ ᱨᱟᱹᱥᱠᱟᱹ ᱫᱚ ᱨᱟᱹᱥᱠᱟᱹᱜᱮ ᱚᱠᱚᱭ ᱵᱚᱞ ᱮᱱᱮᱡ ᱵᱤᱥᱛᱤ ᱵᱟᱲᱟᱭᱟᱭ ᱩᱱᱤ ᱫᱚ ᱚᱱᱟ ᱵᱚᱞ ᱮᱱᱮᱡᱜᱮ ᱨᱟᱹᱥᱠᱟᱹ ᱛᱟᱭ ᱟᱨ ᱡᱟᱦᱟᱸᱭᱮ ᱚᱱᱮ ᱦᱚᱠᱤ ᱠᱚ ᱮᱱᱮᱡ ᱟᱠᱚ ᱩᱱᱤ ᱚᱱᱟ ᱨᱟᱹᱥᱠᱟᱹ ᱛᱟᱦᱮᱱ ᱠᱷᱟᱱ ᱩᱱᱤᱫᱚ ᱚᱱᱟ ᱨᱟᱹᱥᱠᱟᱹ ᱛᱟᱭ ᱟᱫᱚ ᱚᱱᱟᱛᱤᱧ ᱢᱮᱱᱟ ᱤᱧᱦᱚᱸ ᱚᱱᱟ ᱡᱮ ᱡᱚᱛᱚ ᱠᱷᱚᱱ ᱠᱷᱩᱵᱽ ᱨᱟᱹᱥᱠᱟᱹᱧ ᱵᱩᱡᱷᱟᱹᱣᱟ ᱚᱱᱟᱛᱮ ᱱᱚᱣᱟᱨᱮ ᱤᱧ ᱥᱮᱞᱮᱫᱚᱜ ᱥᱟᱱᱟᱧᱟ ᱡᱮ ᱯᱨᱟᱭᱤᱡᱽ ᱦᱚᱸ ᱦᱟᱢᱮᱴ ᱥᱟᱱᱟᱧᱟ